ᱤᱧ ᱢᱤᱫᱴᱮᱱ ᱯᱚᱛᱚᱵ ᱤᱧ ᱠᱩᱥᱤᱭᱟᱜᱼᱟ ᱡᱟᱦᱟᱸ ᱜᱮ ᱠᱩᱥᱤᱭᱟᱜᱼᱟ ᱡᱟᱦᱟᱸ ᱜᱮ ᱟᱵᱚᱭᱤᱡ ᱯᱚᱱᱰᱤᱛ ᱵᱟᱵᱟ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱦᱟᱸ ᱛᱤᱱᱟᱹᱜ ᱜᱮ ᱚᱞ ᱟᱠᱟᱱ ᱟᱭᱢᱟ ᱠᱟᱹᱦᱱᱤ ᱠᱚᱛᱟᱭ ᱯᱚᱱᱰᱤᱛ ᱨᱚᱜᱷᱩᱱᱟᱛᱷ ᱢᱩᱨᱢᱩ ᱟᱵᱚᱣᱟᱜ ᱚᱞ ᱪᱤᱠᱤ ᱚᱞᱮ ᱥᱮᱬᱟ ᱞᱮᱫᱼᱟ ᱟᱨᱮ ᱚᱞᱮ ᱵᱮᱱᱟᱣ ᱞᱮᱫᱼᱟ ᱥᱮ ᱯᱟᱲᱦᱟᱣᱮ ᱞᱟᱹᱭ ᱞᱮᱫᱼᱟ ᱟᱨ ᱞᱟᱹᱭ ᱟᱠᱟᱫ ᱵᱚᱱᱟ ᱠᱚ ᱟᱵᱚ ᱱᱤᱛᱚᱜ ᱫᱤᱥᱚᱢ ᱜᱚᱴᱟ ᱫᱤᱥᱚᱢ ᱪᱟᱨᱦᱟᱣ ᱢᱟᱱᱮ ᱪᱷᱟᱨᱟᱣᱮᱱᱛᱮ ᱟᱵᱚ ᱱᱤᱛᱚᱜ ᱟᱵᱚ ᱚᱞ ᱪᱤᱠᱤ ᱵᱚᱱ ᱯᱟᱲᱦᱟᱜ ᱠᱟᱱᱟ ᱟᱨ ᱜᱚᱴᱟ ᱫᱤᱥᱚᱢ ᱨᱮᱱ ᱜᱮ ᱱᱤᱛᱚᱜ ᱫᱚ ᱚᱞ ᱪᱤᱠᱤ ᱪᱟᱞᱟᱜ ᱠᱟᱱᱟ ᱢᱟᱲᱟᱝ ᱢᱟᱲᱟᱝ ᱫᱚ ᱩᱱᱟᱹᱜ ᱵᱟᱲᱟᱭ ᱨᱮᱦᱚᱸ ᱠᱚ ᱩᱱᱟᱹᱜ ᱵᱟᱠᱚ ᱯᱟᱲᱦᱟᱜ ᱠᱟᱱ ᱛᱟᱦᱮᱸ ᱵᱟᱠᱚ ᱵᱮᱵᱚᱦᱟᱨᱮᱫ ᱛᱟᱦᱮᱸ ᱠᱤ ᱟᱵᱚ ᱦᱚᱸ ᱚᱞ ᱪᱤᱠᱤ ᱵᱚᱱ ᱯᱟᱲᱦᱟᱜᱼᱟ ᱢᱮᱱᱛᱮ ᱚᱞ ᱪᱤᱠᱤ ᱯᱟᱲᱦᱟᱣ ᱠᱟᱛᱮᱫ ᱟᱵᱚ ᱪᱮᱫ ᱵᱚᱱ ᱧᱟᱢᱟ ᱟᱠᱚ ᱠᱚ ᱢᱚᱱᱮᱭᱟ ᱠᱤ ᱟᱵᱚ ᱫᱚ ᱚᱞ ᱪᱤᱠᱤ ᱯᱟᱲᱦᱟᱣ ᱠᱟᱛᱮᱫ ᱫᱚ ᱟᱵᱚ ᱫᱚ ᱪᱮᱫ ᱦᱚᱸ ᱵᱟᱵᱚᱱ ᱪᱤᱠᱟᱹ ᱫᱟᱲᱮᱭᱟᱜᱼᱟ ᱱᱤᱭᱟᱹ ᱫᱚ ᱵᱟᱠᱚ ᱞᱟᱹᱭᱟ ᱠᱤ ᱟᱵᱚᱣᱟᱜ ᱫᱚ ᱚᱞ ᱪᱤᱠᱤ ᱡᱟᱦᱟᱸ ᱜᱮ ᱯᱚᱱᱰᱤᱛ ᱨᱚᱜᱷᱩᱱᱟᱛᱷ ᱢᱩᱨᱢᱩᱭ ᱞᱟᱹᱭ ᱟᱠᱟᱫᱼᱟ ᱥᱮ ᱯᱟᱲᱦᱟᱣ ᱵᱮᱱᱟᱣ ᱟᱠᱟᱫ ᱟᱭ ᱥᱮ ᱯᱟᱲᱦᱟᱣ ᱟᱸᱡᱚᱢ ᱟᱠᱟᱫ ᱟᱭ ᱟᱵᱚᱣᱟᱜ ᱱᱤᱛᱚᱜ ᱫᱚᱦᱚ ᱟᱠᱟᱫ ᱟᱭ ᱚᱞ ᱪᱤᱠᱤ ᱚᱱᱟᱜᱮ ᱟᱵᱚ ᱢᱟᱲᱟᱝ ᱫᱚ ᱢᱟᱲᱟᱝ ᱫᱚ ᱵᱟᱵᱚᱱ ᱵᱟᱲᱟᱭ ᱫᱟᱲᱮᱭᱟᱜ ᱠᱟᱱ ᱛᱟᱦᱮᱸ ᱫᱚ ᱠᱤ ᱟᱵᱚᱣᱟᱜ ᱦᱚᱸ ᱚᱞ ᱢᱮᱱᱟᱜ ᱛᱟᱵᱚᱱᱟ ᱨᱚᱲ ᱢᱮᱱᱟᱜ ᱛᱟᱵᱚᱱᱟ ᱟᱵᱚᱵᱚᱱ ᱵᱟᱲᱟᱭᱟ ᱠᱤ ᱟᱵᱚᱣᱟᱜ ᱫᱚ ᱨᱚᱲ ᱢᱮᱱᱟᱜᱼᱟ ᱚᱞ ᱫᱚ ᱵᱟᱹᱱᱩᱜ ᱟᱹᱱᱤᱡ ᱢᱮᱱᱠᱷᱟᱱ ᱠᱤᱪᱷᱩ ᱠᱤᱪᱷᱩᱛᱮ ᱱᱤᱛᱚᱜ ᱯᱟᱥᱱᱟᱣ ᱤᱫᱤᱭᱮᱱᱟ ᱵᱟᱝ ᱜᱮ ᱯᱚᱱᱰᱤᱛ ᱨᱚᱜᱷᱩᱱᱟᱛᱷ ᱢᱩᱨᱢᱩ ᱟᱵᱚ ᱥᱟᱱᱛᱟᱲᱛᱮ ᱚᱞ ᱢᱮᱱᱟᱜᱼᱟ ᱨᱚᱲ ᱢᱟ ᱢᱮᱱᱟᱜ ᱜᱮᱭᱟ ᱟᱫᱷᱮᱱ ᱟᱫᱷᱮᱱ ᱦᱚᱲ ᱠᱚ ᱢᱮᱱᱟ ᱠᱤ ᱟᱵᱚ ᱚᱞ ᱫᱚ ᱢᱮᱱᱟᱜ ᱟᱥᱮ ᱵᱟᱝᱼᱟ ᱢᱮᱱᱠᱷᱟᱱ ᱱᱤᱛᱚᱜ ᱟᱵᱚ ᱡᱚᱛᱚ ᱦᱚᱲᱟᱜ ᱟᱡ ᱯᱚᱱᱰᱤᱛ ᱨᱚᱜᱷᱩᱱᱟᱛᱷ ᱱᱚᱣᱟ ᱯᱚᱛᱚᱵ ᱵᱮᱱᱟᱣ ᱠᱟᱛᱮᱫ ᱚᱰᱳᱠ ᱠᱟᱛᱮᱫ ᱱᱤᱛᱚᱜ ᱡᱚᱛᱚ ᱦᱚᱲ ᱴᱷᱮᱱ ᱥᱮᱴᱮᱨᱮᱱᱛᱮ ᱱᱤᱛᱚᱜ ᱡᱚᱛᱚ ᱦᱚᱲ ᱵᱚᱱ ᱵᱟᱲᱟᱭ ᱧᱟᱢᱮᱫᱼᱟ ᱠᱤ ᱯᱚᱱᱰᱤᱛ ᱨᱚᱜᱷᱩᱱᱟᱛᱷ ᱢᱩᱨᱢᱩᱣᱟᱜ ᱯᱚᱛᱚᱵ ᱢᱮᱱᱟᱜᱼᱟ ᱟᱨ ᱟᱵᱚ ᱥᱟᱱᱛᱟᱲᱛᱮ ᱚᱞ ᱡᱚᱛᱚᱣᱟᱜ ᱮ ᱚᱰᱳᱠ ᱟᱠᱟᱫᱼᱟ ᱥᱮ ᱟᱵᱚ ᱥᱟᱱᱛᱟᱲ ᱛᱮᱦᱚᱸ ᱵᱚᱱ ᱯᱟᱲᱦᱟᱜᱼᱟ ᱟᱨ ᱯᱟᱲᱦᱟᱣ ᱠᱟᱛᱮᱫ ᱦᱟᱱᱛᱮ ᱪᱮᱛᱟᱱ ᱟᱵᱚ ᱦᱚᱸ ᱠᱟᱹᱢᱤ ᱠᱚᱵᱚᱱ ᱧᱟᱢᱟ ᱚᱱᱟ ᱠᱚᱜᱮ ᱟᱹᱰᱤᱧ ᱠᱩᱥᱤᱭᱟᱜᱛᱮ ᱯᱚᱱᱰᱤᱛ ᱨᱚᱜᱷᱩᱱᱟᱛᱷ ᱢᱩᱨᱢᱩᱣᱟᱜ ᱯᱚᱛᱚᱵ ᱫᱚ ᱟᱹᱰᱤ ᱛᱮᱫ ᱜᱮᱧ ᱠᱩᱥᱤᱭᱟᱜᱼᱟ ᱯᱟᱲᱦᱟᱣ ᱠᱟᱛᱮᱫ ᱦᱚᱸ ᱵᱟᱨ ᱯᱮ ᱫᱦᱟᱣ ᱟᱨ ᱦᱚᱸ ᱯᱟᱲᱦᱟᱣ ᱜᱮ ᱥᱟᱱᱟᱧᱟ